ᱤᱧᱟᱹᱜ ᱥᱟᱨᱟᱫᱤᱱ ᱫᱟᱜ ᱨᱮᱱᱟᱜ ᱞᱟᱹᱠᱛᱤ ᱧᱩ ᱞᱟᱹᱜᱤᱫ ᱵᱟᱹᱴᱤ ᱛᱷᱟᱹᱨᱤ ᱜᱷᱟᱥᱟᱣ ᱞᱟᱹᱜᱤᱫ ᱞᱩᱜᱽᱲᱤ ᱞᱟᱯᱚ ᱥᱟᱯᱷᱟ ᱞᱟᱹᱜᱤᱫ ᱫᱟᱜ ᱟᱜᱩ ᱞᱟᱹᱜᱤᱫ ᱛᱮᱫᱚ ᱴᱷᱤᱞᱤ ᱵᱟᱹᱞᱴᱤ ᱴᱩᱠᱩᱡ ᱱᱚᱣᱟ ᱠᱚ ᱞᱟᱹᱠᱛᱤ ᱫᱟᱜ ᱪᱷᱟᱲᱟ ᱠᱳᱱᱳ ᱠᱟᱹᱢᱤ ᱵᱟᱝ ᱦᱩᱭᱩᱜᱼᱟ ᱫᱟᱜ ᱨᱮᱱᱟᱜ ᱫᱚ ᱟᱹᱰᱤ ᱨᱚᱠᱚᱢ ᱞᱟᱹᱠᱛᱤ ᱢᱮᱱᱟᱜᱼᱟ ᱡᱷᱚᱛᱚ ᱨᱮᱜᱮ ᱫᱟᱜ ᱫᱚ ᱫᱚᱨᱠᱟᱨ